ᱤᱧ ᱱᱚᱣᱟᱧ ᱞᱟᱹᱭᱟ ᱡᱮ ᱢᱤᱰᱤᱭᱟ ᱟᱨ ᱥᱮᱪᱮᱫ ᱵᱚᱱᱫᱮᱹᱡᱽ ᱨᱮ ᱥᱟᱱᱛᱟᱞᱤ ᱯᱟᱹᱨᱥᱤ ᱫᱚ ᱟᱹᱰᱤᱜᱮ ᱞᱟᱹᱠᱛᱤᱭᱟᱱᱟᱜ ᱪᱤᱠᱟᱹᱛᱮ ᱟᱵᱚ ᱟᱹᱰᱤᱜᱟᱱ ᱢᱟᱹᱱᱢᱤ ᱟᱵᱚ ᱥᱟᱱᱛᱟᱲ ᱦᱚᱯᱚᱱ ᱢᱮᱱᱟᱜ ᱵᱚᱱᱟ ᱡᱟᱦᱟᱸᱭ ᱡᱮ ᱮᱴᱟᱜ ᱵᱷᱟᱥᱟ ᱵᱟᱝᱵᱚᱱ ᱵᱟᱲᱟᱭᱟ ᱢᱩᱥᱠᱤᱞᱚᱜᱼᱟ ᱥᱮ ᱡᱟᱦᱟᱸ ᱥᱮᱫ ᱪᱟᱞᱟᱣ ᱚᱵᱚᱛᱟ ᱟᱵᱚ ᱢᱟ ᱟᱵᱚ ᱥᱟᱱᱛᱟᱲ ᱯᱟᱹᱨᱥᱤ ᱡᱚᱛᱚ ᱵᱟᱝᱠᱚ ᱵᱟᱲᱟᱭᱟ ᱟᱲᱟᱝ ᱚᱱᱟᱛᱮ ᱡᱟᱦᱟᱸᱭ ᱟᱵᱚ ᱡᱟᱦᱟᱸ ᱵᱷᱟᱥᱟ ᱵᱟᱲᱟᱭ ᱦᱚᱲ ᱞᱟᱹᱜᱤᱫ ᱢᱟ ᱴᱷᱤᱠ ᱜᱮᱭᱟ ᱟᱨ ᱵᱟᱝ ᱵᱟᱲᱟᱭ ᱦᱚᱲ ᱞᱟᱹᱜᱤᱫ ᱫᱚ ᱟᱹᱰᱤᱜᱮ ᱢᱩᱥᱠᱤᱞᱟ ᱪᱤᱠᱟᱹᱛᱮ ᱟᱵᱚ ᱡᱟᱦᱟᱸ ᱥᱮᱫ ᱵᱚᱱ ᱪᱟᱞᱟᱜ ᱟᱵᱚᱣᱟᱜ ᱵᱷᱟᱥᱟ ᱫᱚ ᱡᱚᱛᱚ ᱦᱚᱲ ᱵᱟᱝᱠᱚ ᱵᱟᱲᱟᱭᱟ ᱮᱴᱟᱜ ᱵᱷᱟᱥᱟ ᱛᱮᱜᱮ ᱨᱚᱲ ᱦᱩᱭ ᱟᱵᱚᱱᱟ ᱮᱴᱟᱜ ᱵᱷᱟᱥᱟ ᱛᱮᱜᱮ ᱡᱚᱛᱚᱣᱟᱜ ᱢᱟᱱᱮ ᱪᱤᱠᱟᱹ ᱦᱩᱭ ᱟᱵᱚᱱᱟ ᱫᱤᱥᱚᱢᱮᱢ ᱫᱟᱬᱟᱱ ᱠᱷᱟᱱ ᱮᱴᱟᱜ ᱵᱷᱟᱥᱟ ᱠᱚᱦᱚᱸ ᱛᱮᱜᱮᱢ ᱫᱟᱬᱟ ᱫᱟᱲᱮᱭᱟᱜᱼᱟ ᱟᱵᱚᱣᱟᱜ ᱵᱷᱟᱥᱟ ᱩᱱᱟᱹᱜ ᱵᱟᱭ ᱯᱟᱥᱱᱟᱣ ᱠᱟᱱᱟ ᱡᱮ ᱡᱚᱛᱚ ᱦᱚᱲᱠᱚ ᱵᱟᱲᱟᱭᱟ ᱢᱮᱱᱛᱮ ᱟᱨ ᱩᱱᱠᱩ ᱮᱴᱟᱜ ᱦᱚᱲ ᱤᱭᱟᱹ ᱛᱮᱜᱮ ᱡᱟᱦᱟᱸ ᱨᱮᱜᱮᱢ ᱪᱟᱞᱟᱣ ᱦᱳᱴᱮᱹᱞ ᱜᱟᱹᱲᱤ ᱡᱚᱛᱚ ᱮᱴᱟᱜ ᱦᱚᱲᱠᱚ ᱛᱟᱦᱮᱱᱟ ᱚᱱᱟᱛᱤᱧ ᱞᱟᱹᱭᱟ ᱟᱵᱚᱣᱟᱜ ᱥᱟᱱᱛᱟᱲ ᱯᱟᱹᱨᱥᱤ ᱦᱚᱸ ᱟᱹᱰᱤᱜᱮ ᱞᱟᱹᱠᱛᱤᱭᱟ ᱥᱚᱫᱚᱨ ᱞᱟᱹᱜᱤᱫ ᱫᱚ ᱟᱵᱚ ᱥᱟᱱᱛᱟᱲ ᱯᱟᱹᱨᱥᱤ ᱯᱟᱥᱱᱟᱣ ᱱᱩᱱᱟᱹᱜ ᱜᱮ ᱞᱟᱹᱠᱛᱤᱭᱟ ᱡᱟᱦᱟᱸ ᱛᱤᱱᱟᱹᱜ ᱜᱮ ᱦᱤᱱᱫᱤ ᱵᱟᱝᱞᱟ ᱤᱝᱞᱤᱥ ᱠᱚ ᱯᱟᱥᱱᱟᱣ ᱠᱟᱱᱟ ᱟᱵᱚᱣᱟᱜ ᱵᱷᱟᱥᱟ ᱦᱚᱸ ᱩᱱᱟᱹᱜ ᱜᱮ ᱞᱟᱹᱠᱛᱤᱭᱟ ᱪᱤᱠᱟᱹᱛᱮ ᱟᱵᱚᱣᱟᱜ ᱩᱯᱨᱩᱢ ᱟᱵᱚᱣᱟᱜ ᱞᱟᱭᱼᱞᱟᱠᱪᱟᱨ ᱡᱚᱛᱚ ᱟᱵᱚ ᱥᱟᱱᱛᱟᱲᱤ ᱯᱟᱹᱨᱥᱤ ᱛᱮᱜᱮ ᱢᱮᱱᱟᱜᱼᱟ